ᱦᱚᱲ ᱠᱚ ᱥᱟᱢᱟᱝ ᱨᱮ ᱥᱮᱨᱮᱧ ᱞᱟᱹᱜᱤᱫ ᱛᱮᱫᱚ ᱦᱚᱲᱟᱜ ᱢᱮᱫᱦᱟ ᱠᱚᱭᱚᱜ ᱠᱟᱛᱮ ᱜᱮ ᱥᱮᱨᱮᱧ ᱫᱚ ᱥᱮᱨᱮᱧ ᱢᱮ ᱤᱠᱷᱟᱹᱱ ᱵᱚᱛᱚᱨ ᱟᱨ ᱞᱟᱡᱟᱣ ᱪᱮᱫ ᱦᱚᱸ ᱢᱚᱱᱮᱨᱮ ᱟᱞᱚᱢ ᱩᱭᱦᱟᱹᱨ ᱨᱚᱜᱼᱟ ᱟᱢ ᱟᱢᱟᱜ ᱥᱮᱨᱮᱧ ᱪᱮᱫᱞᱮᱠᱟ ᱨᱮ ᱪᱮᱦᱨᱟᱜᱼᱟ ᱪᱮᱫᱞᱮᱠᱟ ᱨᱮᱢ ᱜᱚᱲᱦᱚᱱᱟ ᱚᱱᱟ ᱜᱮ ᱟᱢ ᱫᱚ ᱪᱮᱥᱴᱟᱭ ᱢᱮ ᱟᱨ ᱡᱩᱫᱤ ᱟᱢᱮᱢ ᱵᱚᱛᱚᱨᱮᱱᱟ ᱵᱟᱢᱮᱢ ᱞᱟᱡᱟᱣ ᱮᱱᱟ ᱱᱟᱨᱵᱷᱟᱥ ᱮᱱᱟᱢ ᱮᱱ ᱠᱷᱟᱱ ᱫᱚ ᱦᱟᱸᱜ ᱟᱢᱟᱜ ᱥᱮᱨᱮᱧ ᱦᱚᱸ ᱩᱱᱟᱹᱜ ᱪᱮᱦᱨᱟ ᱫᱚ ᱵᱟᱭ ᱟᱸᱡᱚᱢᱮᱜᱼᱟ ᱚᱱᱟᱛᱮ ᱟᱢ ᱫᱚ ᱵᱷᱚᱝᱜᱤ ᱢᱮ ᱞᱩᱦᱩᱠ ᱢᱮ ᱦᱟᱱᱛᱮ ᱱᱷᱟᱛᱮ ᱠᱚᱭᱚᱜ ᱢᱮ ᱟᱨ ᱡᱟᱦᱟᱸ ᱛᱤᱱᱟᱹᱜ ᱜᱮ ᱦᱚᱴᱚᱜ ᱠᱚᱪᱮ ᱢᱮ ᱛᱤ ᱦᱤᱞᱟᱹᱣ ᱢᱮ ᱰᱟᱸᱰᱟ ᱦᱤᱞᱟᱹᱣ ᱢᱮ ᱛᱚᱵᱮ ᱮᱱᱟᱝ ᱜᱮ ᱟᱢᱟᱜ ᱥᱮᱨᱮᱧ ᱫᱚ ᱪᱮᱦᱨᱟᱜᱼᱟ ᱟᱨ ᱛᱤᱸᱜᱩ ᱟᱞᱚᱢ ᱛᱤᱸᱜᱩ ᱛᱷᱤᱨᱩᱜᱼᱟ ᱡᱩᱫᱤᱢ ᱛᱤᱸᱜᱩ ᱛᱷᱤᱨᱩᱜ ᱠᱟᱱᱟ ᱮᱱᱠᱷᱟᱱ ᱥᱮᱨᱮᱧ ᱨᱮᱭᱟᱜ ᱟᱲᱟᱝ ᱛᱟᱢᱟ ᱵᱟᱹᱭ ᱵᱟᱹᱭᱛᱮ ᱵᱚᱫᱚᱞᱚᱜᱼᱟ ᱚᱱᱟᱛᱮ ᱟᱢ ᱫᱚ ᱦᱚᱴᱚᱜ ᱰᱚᱵᱚᱜ ᱟᱛᱮ ᱵᱟᱝ ᱡᱟᱸᱜᱟ ᱦᱤᱞᱟᱹᱛᱮ ᱵᱟᱝ ᱰᱟᱸᱰᱟ ᱦᱤᱞᱟᱹᱣ ᱟᱛᱮᱜᱮ ᱥᱮᱨᱮᱧ ᱨᱮᱭᱟᱜ ᱫᱚ ᱪᱮᱥᱴᱟᱭ ᱢᱮ ᱤᱱᱟᱹᱜ ᱠᱷᱟᱱ ᱜᱮ ᱟᱢᱟᱜ ᱥᱮᱨᱮᱧ ᱛᱚ ᱵᱷᱟᱹᱜᱤ ᱞᱮᱠᱟᱢ ᱯᱚᱛᱟᱣ ᱫᱟᱲᱮᱭᱟᱜᱼᱟ ᱟᱨ ᱵᱟᱝ ᱨᱟᱦᱟ ᱦᱚᱸ ᱟᱹᱰᱤ ᱪᱮᱦᱨᱟ ᱨᱟᱦᱟ ᱛᱮᱢ ᱥᱮᱨᱮᱧ ᱫᱟᱲᱮᱭᱟᱜᱼᱟ ᱟᱨ ᱵᱟᱝ ᱡᱟᱦᱟᱸ ᱛᱤᱱᱟᱹᱜ ᱥᱟᱸᱜᱮ ᱜᱮ ᱦᱚᱲ ᱢᱮᱱᱟᱜ ᱠᱚ ᱟᱢ ᱡᱩᱫᱤ ᱵᱟᱝ ᱥᱟᱢᱵᱽᱲᱟᱣ ᱞᱮᱠᱟᱱ ᱵᱩᱡᱷᱟᱹᱣ ᱮᱜᱼᱟ ᱮᱱᱠᱷᱟᱱ ᱫᱚ ᱟᱢ ᱦᱚᱲ ᱫᱚ ᱟᱞᱚᱢ ᱠᱚᱭᱚᱜ ᱠᱚᱣᱟ ᱟᱢ ᱟᱢᱟᱜ ᱠᱩᱥᱤ ᱟᱢ ᱪᱮᱫ ᱞᱮᱠᱟᱢ ᱵᱟᱰᱟᱭᱟ ᱚᱱᱠᱟ ᱜᱮ ᱥᱮᱨᱮᱧ ᱢᱮ ᱟᱢᱟᱜ ᱟᱲᱟᱝ ᱟᱢ ᱜᱮ ᱪᱮᱦᱨᱟᱭ ᱢᱮ ᱟᱢ ᱛᱮᱜᱮ ᱟᱢ ᱥᱟᱢᱵᱽᱲᱟᱣᱚᱜ ᱢᱮ ᱮᱠᱷᱟᱱ ᱟᱢ ᱫᱚ ᱢᱤᱫ ᱨᱟᱦᱟ ᱜᱮ ᱩᱭᱦᱟᱹᱨ ᱠᱚᱜ ᱢᱮ ᱤᱧ ᱫᱚ ᱢᱤᱫᱴᱟᱝ ᱟᱹᱰᱤ ᱢᱟᱨᱟᱝ ᱟᱹᱰᱤ ᱪᱮᱦᱨᱟ ᱥᱮᱨᱮᱧ ᱤᱭᱟᱹ ᱠᱟᱹᱱᱟᱹᱧ ᱢᱮᱱᱛᱮ ᱵᱷᱟᱹᱵᱤ ᱠᱚᱜ ᱢᱮ ᱤᱱᱟᱹᱜ ᱠᱷᱟᱱ ᱜᱮ ᱟᱢᱟᱜ ᱵᱚᱛᱚᱨ ᱵᱟᱝ ᱱᱟᱨᱵᱷᱟᱥ ᱜᱮ ᱪᱮᱫ ᱦᱚᱸᱛᱚᱢ ᱵᱟᱭ ᱛᱟᱦᱮᱱᱟ ᱡᱚᱛᱚᱣᱟᱜ ᱟᱹᱰᱤ ᱪᱮᱦᱨᱟ ᱛᱮᱜᱮ ᱦᱩᱭᱩᱜᱼᱟ